ᱤᱧᱟᱹᱜ ᱟᱹᱛᱩᱨᱮ ᱢᱤᱫ ᱥᱟᱶᱛᱮ ᱟᱭᱢᱟ ᱨᱚᱠᱚᱢ ᱦᱚᱲ ᱯᱩᱞᱤᱭᱳ ᱫᱤᱠᱩ ᱠᱟᱢᱟᱨ ᱢᱟᱞᱦᱤ ᱟᱭᱢᱟ ᱨᱚᱠᱚᱢ ᱦᱚᱲᱠᱚ ᱛᱮᱦᱮᱱ ᱠᱟᱱᱟ ᱢᱤᱫ ᱥᱟᱶᱛᱮ ᱢᱤᱫ ᱥᱟᱶᱛᱮ ᱠᱚ ᱵᱟᱥᱚᱜᱚᱜ ᱠᱟᱱᱟ ᱦᱚᱲᱫᱚ ᱠᱟᱢᱟᱨ ᱴᱷᱮᱱ ᱡᱮᱢᱚᱱ ᱩᱱᱠᱩᱫᱚ ᱟᱭᱢᱟ ᱨᱚᱠᱚᱢ ᱵᱤᱱᱴᱷᱤᱠᱚ ᱫᱟᱛᱨᱚᱢᱠᱚ ᱠᱩᱰᱤᱠᱚ ᱛᱮᱭᱟᱨᱟ ᱦᱚᱲᱫᱚ ᱩᱱᱠᱩ ᱴᱷᱮᱡᱠᱚ ᱠᱤᱨᱤᱧ ᱮᱫᱟ ᱟᱨ ᱫᱤᱠᱩ ᱠᱚ ᱦᱚᱸ ᱫᱤᱠᱩᱴᱷᱮᱱ ᱦᱚᱲᱫᱚᱵᱚ ᱠᱟᱹᱢᱤᱭᱮᱫᱟ ᱠᱚ ᱫᱤᱠᱩ ᱴᱷᱮᱱ ᱩᱱᱠᱩ ᱠᱚ ᱠᱟᱹᱢᱤᱭᱮᱫᱟ ᱯᱚᱭᱥᱟ ᱦᱩᱭᱩᱜᱠᱟᱱ ᱛᱟᱠᱚᱣᱟ ᱟᱨᱦᱚᱸ ᱡᱚᱛᱚ ᱦᱚᱲᱟᱜ ᱢᱤᱫᱴᱷᱮᱱ ᱟᱨ ᱢᱤᱫ ᱦᱚᱲᱟᱜ ᱯᱨᱳᱭᱳᱡᱚᱱ ᱠᱚ ᱢᱮᱴᱟᱣᱮᱫᱟ ᱚᱱᱟ ᱵᱟᱠᱷᱨᱟᱛᱮ ᱢᱤᱫ ᱥᱟᱶᱛᱮᱠᱚ ᱵᱟᱥᱚᱜᱚᱜ ᱠᱟᱱᱟ ᱡᱚᱛᱚ ᱦᱚᱲ ᱡᱚᱛᱚ ᱦᱚᱲᱟᱜ ᱯᱨᱳᱭᱳᱡᱚᱱᱠᱚ ᱢᱮᱴᱟᱣ ᱮᱫᱟ ᱚᱱᱟ ᱵᱟᱠᱷᱨᱟᱛᱮ ᱢᱤᱫ ᱥᱟᱶᱛᱮᱠᱚ ᱵᱟᱥᱚᱜᱚᱜ ᱠᱟᱱᱛᱮ ᱢᱤᱫᱥᱟᱛᱮᱡ ᱟᱹᱰᱤ ᱢᱚᱡᱟᱠᱚ ᱛᱮᱦᱮᱱ ᱠᱟᱱᱟ ᱟᱭᱢᱟ ᱨᱚᱠᱚᱢ ᱢᱤᱫ ᱥᱟᱛᱮᱡᱠᱚ ᱛᱮᱦᱮᱸ ᱫᱟᱲᱮᱜ ᱠᱟᱱᱟ ᱢᱤᱞᱮ ᱢᱤᱥᱮ ᱠᱟᱛᱮᱠᱚ ᱛᱮᱦᱮᱱ ᱠᱟᱱᱟ ᱱᱮᱝᱠᱟᱱ ᱛᱮᱜᱮ ᱩᱱᱠᱩ ᱢᱤᱫᱦᱚᱲ ᱟᱨ ᱢᱤᱫᱦᱚᱲᱟᱜ ᱫᱩᱠᱼᱥᱩᱠᱷ ᱨᱮᱠᱚ ᱛᱮᱦᱮᱸ ᱫᱟᱲᱮᱜ ᱠᱟᱱᱟ ᱢᱤᱫᱥᱟᱶᱛᱮᱠᱚ ᱛᱮᱦᱮᱸ ᱫᱟᱲᱮᱣᱟᱜ ᱠᱟᱱᱟ ᱵᱟᱥᱚᱜ ᱫᱟᱲᱮᱜ ᱠᱟᱱᱟᱠᱚ

ᱱᱩᱝᱠᱩ ᱟᱵᱚ ᱦᱚᱲᱫᱚ ᱫᱤᱠᱩᱣᱟᱜ ᱯᱨᱳᱭᱳᱡᱚᱱᱨᱮ ᱥᱮ ᱫᱤᱠᱩᱫᱚ ᱟᱵᱚ ᱦᱚᱲᱟᱜ ᱯᱨᱳᱭᱳᱡᱚᱱᱨᱮ ᱥᱮ ᱟᱵᱚᱫᱚ ᱢᱟᱹᱞᱦᱤᱭᱟᱜ ᱥᱮ ᱢᱟᱹᱞᱦᱤᱫᱚ ᱟᱵᱚᱣᱟᱜ ᱥᱮ ᱟᱭᱢᱟ ᱨᱚᱠᱚᱢ ᱡᱟᱹᱛᱤ ᱟᱭᱢᱟ ᱦᱚᱲᱟᱜ ᱫᱷᱚᱨᱢᱚᱨᱮ ᱢᱤᱫᱦᱚᱲ ᱟᱨ ᱢᱤᱫᱦᱚᱲᱟᱜ ᱫᱚᱨᱠᱟᱨ ᱨᱮ ᱯᱨᱳᱭᱳᱡᱚᱱᱨᱮ ᱠᱚ ᱦᱤᱡᱩᱜ ᱠᱟᱱᱟ ᱛᱟᱦᱮᱱ ᱠᱟᱱᱟᱠᱚ ᱥᱟᱦᱟᱡᱽᱡᱭᱮᱫ ᱵᱚᱱᱟᱠᱚ ᱮᱱᱠᱟᱹᱛᱮᱜᱮ ᱢᱤᱫᱥᱟᱶᱛᱮᱠᱚ ᱵᱟᱥᱚᱜᱚᱜ ᱠᱟᱱᱟ ᱱᱮᱝᱠᱟᱹᱛᱮᱜᱮ ᱢᱤᱫᱴᱮᱱ ᱟᱹᱛᱩ ᱢᱤᱫᱴᱮᱱ ᱴᱚᱞᱟ ᱠᱟᱹᱣᱡᱟᱹᱜ ᱠᱟᱱᱟ ᱟᱨ ᱢᱤᱫᱴᱷᱮᱱ ᱠᱚ ᱛᱮᱦᱮᱱᱚᱜ ᱠᱟᱱᱟ